ᱢᱤᱫ ᱫᱤᱱ ᱢᱮᱞᱟ ᱪᱟᱞᱟᱜ ᱞᱟᱹᱜᱤᱫ ᱢᱤᱫᱴᱮᱱ ᱴᱳᱴᱳᱞᱮ ᱵᱷᱟᱲᱟ ᱞᱮᱫᱟ ᱡᱟᱦᱟᱸ ᱫᱚ ᱟᱹᱰᱤ ᱥᱚᱠ ᱛᱟᱦᱮᱸ ᱞᱮᱱ ᱛᱟᱞᱮᱭᱟ ᱟᱨ ᱥᱮᱭᱫᱤᱱ ᱦᱩᱭᱩᱜ ᱠᱟᱱᱟ ᱯᱚᱞᱞᱟ ᱢᱮᱞᱟ ᱛᱟᱦᱮᱸ ᱞᱮᱱᱟ ᱟᱫᱚ ᱚᱱᱟ ᱵᱟᱠᱷᱨᱟᱛᱮ ᱢᱤᱫᱴᱮᱱ ᱴᱳᱴᱳᱞᱮ ᱵᱷᱟᱲᱟ ᱞᱮᱫᱟ ᱴᱳᱴᱳᱛᱮ ᱚᱲᱟᱜ ᱨᱮᱱ ᱡᱚᱛᱚᱦᱚᱲ ᱜᱮᱞᱮ ᱪᱟᱞᱟᱣ ᱞᱮᱱᱟ ᱮᱵᱟᱨ ᱴᱳᱴᱳ ᱨᱮᱭᱟᱜ ᱵᱷᱟᱲᱟ ᱫᱚ ᱞᱟᱦᱟᱨᱮ ᱵᱟᱞᱮ ᱠᱩᱞᱤ ᱞᱮᱫᱮᱭᱟ ᱵᱟᱞᱮ ᱢᱮᱛᱟ ᱟᱫᱮᱭᱟ ᱟᱫᱚ ᱡᱚᱠᱷᱚᱱᱞᱮ ᱥᱮᱴᱮᱨᱮᱱᱟ ᱛᱚᱠᱷᱚᱱ ᱴᱳᱴᱳ ᱟᱣᱞᱟᱧ ᱢᱮᱛᱟᱣ ᱫᱮᱭᱟ ᱡᱮ ᱧᱮᱞ ᱢᱮ ᱤᱧ ᱴᱷᱮᱱ ᱯᱚᱠᱮᱴ ᱨᱮ ᱯᱚᱭᱥᱟ ᱵᱷᱚᱨᱟᱣᱤᱧ ᱦᱤᱲᱤᱧ ᱠᱮᱫᱟ ᱚᱱᱟ ᱠᱷᱟᱹᱛᱤᱨ ᱛᱮ ᱡᱩᱫᱤ ᱟᱢᱟᱜ ᱡᱟᱦᱟᱱᱟᱜ ᱰᱤᱡᱤᱴᱮᱹᱞ ᱯᱮᱹᱢᱮᱹᱱᱴ ᱥᱤᱥᱴᱮᱹᱢ ᱢᱮᱱᱟᱜ ᱛᱟᱢ ᱠᱷᱟᱱ ᱡᱟᱦᱟᱸ ᱫᱚ ᱯᱷᱳᱱ ᱯᱮᱹ ᱜᱩᱜᱩᱞ ᱯᱮᱹ ᱯᱮᱴᱤᱮᱢ ᱵᱟ ᱵᱷᱟᱨᱚᱛ ᱯᱮᱹ ᱱᱤᱭᱟᱹ ᱠᱚ ᱛᱟᱦᱮᱸ ᱞᱮᱱᱠᱷᱟᱱ ᱛᱟᱦᱞᱮ ᱚᱱᱟ ᱟᱭᱰᱤ ᱡᱩᱫᱤᱢ ᱮᱢᱟ ᱫᱟᱲᱮᱭᱟᱹᱧ ᱠᱷᱟᱱ ᱛᱟᱦᱞᱮ ᱜᱮ ᱟᱢ ᱱᱚᱣᱟ ᱵᱷᱟᱲᱟ ᱯᱚᱭᱥᱟᱧ ᱮᱢᱟ ᱫᱟᱲᱮ ᱟᱢᱟ ᱢᱮᱱᱠᱷᱟᱱ ᱤᱧ ᱴᱷᱮᱱ ᱫᱚ ᱯᱚᱠᱮᱴ ᱨᱮ ᱵᱚᱨᱛᱚᱢᱟᱱ ᱨᱮ ᱯᱚᱭᱥᱟ ᱵᱟᱹᱱᱩᱜᱼᱟ ᱛᱟᱲᱟᱦᱩᱲᱳ ᱦᱤᱡᱩᱜ ᱵᱟᱠᱷᱨᱟᱛᱤᱧ ᱦᱤᱲᱤᱧ ᱠᱟᱜᱼᱟ ᱚᱱᱟ ᱞᱟᱹᱜᱤᱫ ᱟᱢ ᱡᱩᱫᱤ ᱟᱢᱟᱜ ᱯᱷᱳᱱ ᱯᱮᱹ ᱜᱩᱜᱩᱞ ᱯᱮᱹ ᱯᱮᱴᱤᱮᱢ ᱵᱷᱟᱨᱚᱛ ᱯᱮᱹ ᱚᱱᱟ ᱠᱚ ᱨᱮᱱᱟᱜ ᱡᱟᱦᱟᱱᱟᱜ ᱢᱤᱫᱴᱮᱱ ᱟᱭᱰᱤᱢ ᱮᱢᱟ ᱫᱟᱲᱮᱭᱟᱹᱧ ᱠᱷᱟᱡ ᱛᱟᱦᱞᱮ ᱚᱱᱟ ᱟᱭᱰᱤ ᱨᱮᱜᱮ ᱟᱢ ᱯᱚᱭᱥᱟᱧ ᱠᱩᱞ ᱫᱟᱲᱮ ᱟᱢᱟ ᱵᱟᱝᱠᱷᱟᱱ ᱫᱚ ᱵᱟᱝᱠᱷᱟᱱ ᱫᱚ ᱯᱚᱭᱥᱟᱜᱮ ᱵᱟᱹᱧ ᱮᱢ ᱫᱟᱲᱮ ᱟᱢᱟ ᱠᱟᱨᱚᱱ ᱤᱧ ᱴᱷᱮᱱ ᱠᱮᱥ ᱯᱚᱭᱥᱟ ᱵᱟᱹᱱᱩᱜᱼᱟ ᱠᱷᱟᱹᱞᱤ ᱢᱳᱵᱟᱭᱤᱞ ᱨᱮᱜᱮ ᱢᱮᱱᱟᱜᱼᱟ ᱡᱮᱴᱟ ᱯᱷᱳᱱ ᱯᱮᱹ ᱨᱮ ᱵᱟ ᱜᱩᱜᱩᱞ ᱯᱮᱹ ᱨᱮ ᱢᱮᱱᱟᱜ ᱛᱤᱧᱟᱹ